ᱟᱯᱮ ᱱᱚᱣᱟ ᱴᱚᱴᱷᱟ ᱨᱮ ᱪᱮᱫ ᱞᱮᱠᱟ ᱯᱮ ᱯᱚᱨᱚᱵᱽ ᱯᱟᱨᱵᱚᱱ ᱯᱮ ᱢᱟᱱᱟᱣ ᱜᱮᱭᱟ ᱟᱨ ᱦᱚᱨᱚᱜ ᱵᱟᱸᱫᱮ ᱠᱚ ᱪᱮᱫ ᱞᱮᱠᱟ ᱠᱚᱯᱮ ᱦᱚᱨᱚᱜ ᱵᱟᱸᱫᱮ ᱜᱮᱭᱟ ᱟᱞᱮ ᱱᱚᱣᱟ ᱴᱚᱴᱷᱟ ᱨᱮᱫᱚ ᱟᱹᱰᱤ ᱱᱟᱯᱟᱭ ᱜᱮᱞᱮ ᱦᱚᱨᱚᱜ ᱵᱟᱸᱫᱮᱜᱼᱟ ᱟᱨ ᱡᱟᱦᱟᱱᱟᱜ ᱯᱚᱨᱚᱵᱽ ᱠᱚᱨᱮ ᱡᱟᱦᱟᱱᱟᱜ ᱯᱚᱨᱚᱵᱽ ᱯᱩᱱᱟᱹᱭ ᱨᱮ ᱟᱹᱰᱤ ᱱᱟᱯᱟᱭ ᱜᱮᱞᱮ ᱦᱚᱨᱚᱜ ᱵᱟᱸᱫᱮᱜᱼᱟ ᱡᱟᱦᱟᱸ ᱫᱚ ᱱᱟᱯᱟᱭ ᱜᱮᱞᱮ ᱢᱟᱱᱟᱣ ᱜᱩᱱᱟᱹᱣᱟ ᱡᱚᱛᱚ ᱜᱮ ᱯᱚᱨᱚᱵᱽ ᱠᱤ ᱡᱟᱦᱟᱸ ᱞᱮᱠᱟ ᱢᱮᱱᱟᱜᱼᱟ ᱜᱮᱞ ᱵᱟᱨ ᱪᱟᱸᱫᱚ ᱨᱮ ᱜᱮᱞᱵᱟᱨ ᱞᱮᱠᱟᱱ ᱯᱚᱨᱚᱵᱽ ᱠᱚ ᱢᱮᱱᱟᱜᱼᱟ ᱚᱱᱟ ᱫᱚ ᱦᱩᱭᱩᱜ ᱠᱟᱱᱟ ᱢᱟᱜᱽ ᱵᱚᱸᱜᱟ ᱠᱚ ᱯᱩᱥ ᱵᱚᱸᱜᱟ ᱠᱚᱨᱮ ᱢᱟᱜᱽ ᱢᱟᱜᱽ ᱠᱩᱱᱟᱹᱢᱤ ᱠᱚ ᱢᱮᱱᱟᱜᱼᱟ ᱚᱱᱟ ᱠᱚᱞᱮ ᱢᱟᱱᱟᱣᱟ ᱵᱟᱹᱭᱥᱟᱹᱠ ᱠᱩᱱᱟᱹᱢᱤ ᱠᱚ ᱢᱮᱱᱟᱜᱼᱟ ᱯᱮ ᱜᱮᱞ ᱡᱩᱱ ᱠᱚ ᱢᱮᱱᱟᱜᱼᱟ ᱚᱱᱟ ᱠᱚ ᱢᱟᱱᱟᱣ ᱜᱮᱭᱟᱞᱮ ᱡᱚᱛᱚ ᱜᱮ ᱡᱟᱦᱟᱸ ᱫᱚ ᱥᱚᱦᱚᱨᱟᱭ ᱠᱚ ᱥᱟᱠᱨᱟᱛ ᱠᱚ ᱵᱟᱦᱟ ᱠᱚ ᱚᱱᱟ ᱯᱚᱨᱚᱵᱽ ᱠᱚᱞᱮ ᱢᱟᱱᱟᱣᱟ ᱡᱟᱦᱟᱸ ᱛᱮᱫᱚ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ ᱟᱨ ᱚᱱᱟ ᱠᱚᱨᱮᱭᱟᱜ ᱟᱵᱚ ᱦᱚᱨᱚᱜ ᱵᱟᱸᱫᱮ ᱟᱞᱮ ᱡᱚᱛᱚ ᱜᱮ ᱟᱞᱮ ᱞᱮᱠᱟ ᱜᱮ ᱟᱨ ᱚᱱᱟ ᱫᱚ ᱡᱟᱦᱟᱸ ᱟᱵᱚᱣᱟᱜ ᱥᱟᱯᱟᱵ ᱢᱮᱱᱟᱜᱼᱟ ᱚᱱᱟ ᱠᱚ ᱥᱟᱯᱟᱵ ᱟᱞᱮ ᱡᱟᱦᱟᱸ ᱫᱚ ᱚᱱᱟ ᱠᱚ ᱥᱟᱯᱟᱵ ᱠᱟᱛᱮᱱ ᱪᱟᱞᱟᱜ ᱟᱞᱮ ᱵᱟᱦᱟ ᱮᱱᱮᱡ ᱠᱚ ᱚᱱᱟ ᱡᱟᱦᱟᱸ ᱞᱮᱠᱟ ᱟᱹᱨᱤ ᱪᱟᱹᱞᱤ ᱛᱚᱞ ᱟᱠᱟᱱᱟ ᱚᱱᱠᱟ ᱜᱮ ᱚᱱᱟᱠᱚ ᱮᱱᱮᱡᱟᱞᱮ ᱥᱮᱨᱮᱧᱟᱞᱮ ᱚᱸᱰᱮ ᱦᱚᱸ ᱟᱨ ᱥᱚᱦᱚᱨᱟᱭ ᱠᱚᱨᱮ ᱦᱚᱸ ᱚᱱᱠᱟ ᱜᱮ ᱥᱚᱦᱚᱨᱟᱭ ᱠᱚᱨᱮ ᱦᱚᱸ ᱜᱚᱴ ᱵᱚᱸᱜᱟᱭᱟᱞᱮ ᱩᱢ ᱱᱟᱲᱠᱟ ᱫᱟᱠᱟᱭ ᱫᱤᱱ ᱠᱚ ᱢᱮᱱᱟᱜᱼᱟ ᱚᱱᱟ ᱠᱚ ᱡᱚᱛᱚᱞᱮ ᱱᱤᱭᱚᱢ ᱯᱟᱞᱚᱱᱟ ᱟᱨ ᱚᱱᱟᱠᱚ ᱢᱟᱱᱟᱣ ᱵᱟᱛᱟᱣ ᱟᱞᱮ ᱟᱨᱞᱮ ᱚᱱᱟ ᱠᱚ ᱡᱚᱛᱚᱞᱮ ᱠᱟᱹᱢᱤ ᱦᱚᱨᱟᱞᱮ ᱧᱮᱞᱟ ᱟᱨ ᱡᱚᱛᱚ ᱜᱮ ᱚᱱᱟᱠᱚ ᱢᱟᱱᱟᱣ ᱟᱞᱮ ᱟᱨ ᱮᱱᱮᱡ ᱥᱮᱨᱮᱧ ᱟᱞᱮ ᱚᱱᱠᱟ ᱡᱟᱦᱟᱸ ᱞᱮᱠᱟ ᱢᱮᱱᱟᱜᱼᱟ ᱚᱱᱠᱟ ᱟᱨ ᱡᱚᱛᱚ ᱜᱮ ᱚᱱᱠᱟ ᱜᱮ ᱢᱮᱱᱟᱜᱼᱟ ᱟᱨ ᱡᱚᱛᱚ ᱯᱚᱨᱚᱵᱽ ᱜᱮ ᱱᱟᱭ ᱱᱟᱯᱟᱭ ᱛᱮᱜᱮᱞᱮ ᱢᱟᱱᱟᱣᱟ ᱟᱨ ᱥᱚᱦᱚᱨᱟᱭ ᱠᱚ ᱢᱮᱱᱟᱜᱼᱟ ᱥᱟᱠᱨᱟᱛ ᱠᱚ ᱢᱮᱱᱟᱜᱼᱟ ᱜᱚᱢᱦᱟ ᱠᱚ ᱢᱮᱱᱟᱜᱼᱟ ᱯᱤᱴᱷᱟᱹ ᱞᱮᱴᱚᱭᱟᱞᱮ ᱜᱚᱢᱦᱟ ᱠᱚᱨᱮ ᱟᱨ ᱮᱨᱚᱜ ᱢᱩᱴᱠᱚ ᱢᱮᱱᱟᱜᱼᱟ ᱚᱱᱟ ᱠᱚᱦᱚᱸᱞᱮ ᱢᱟᱱᱟᱣᱟ ᱟᱨ ᱥᱚᱦᱚᱨᱟᱭ ᱠᱚᱨᱮ ᱦᱚᱸ ᱦᱚᱯᱚᱱ ᱮᱨᱟ ᱠᱚᱞᱮ ᱱᱮᱣᱛᱟ ᱠᱚᱣᱟᱞᱮ ᱵᱟᱨᱛᱮ ᱠᱚᱣᱟᱞᱮ ᱩᱱᱠᱩ ᱠᱚ ᱡᱤᱞ ᱫᱟᱠᱟ ᱠᱚᱣᱟᱞᱮ ᱞᱩᱜᱽᱲᱤ ᱞᱟᱯᱚ ᱠᱚ ᱵᱟᱦᱟ ᱠᱚᱨᱮ ᱦᱚᱸᱞᱮ ᱱᱮᱣᱛᱟ ᱠᱚᱣᱟ ᱩᱱᱠᱩ ᱠᱚ ᱩᱱᱠᱩ ᱠᱚ ᱦᱚᱯᱚᱱ ᱮᱨᱟ ᱠᱚ ᱱᱮᱣᱛᱟ ᱵᱟᱨᱛᱮ ᱵᱟᱦᱟ ᱵᱟᱦᱟ ᱡᱚᱢ ᱠᱚᱞᱮ ᱦᱮᱡ ᱦᱚᱪᱚ ᱠᱚᱣᱟ ᱟᱨ ᱥᱚᱦᱚᱨᱟᱭ ᱠᱚᱨᱮ ᱦᱚᱸ ᱡᱚᱛᱚ ᱞᱮᱠᱟᱱ ᱯᱮᱲᱟᱠᱚ ᱱᱮᱣᱛᱟ ᱠᱟᱛᱮᱱ ᱟᱹᱛᱩ ᱫᱟᱲᱟᱱ ᱠᱩᱞᱦᱤ ᱫᱟᱲᱟᱱ ᱥᱚᱦᱚᱨᱟᱭ ᱠᱚᱨᱮᱞᱮ ᱥᱮᱨᱮᱧ ᱟᱞᱮ ᱮᱱᱮᱡ ᱟᱞᱮ ᱱᱤᱡᱮ ᱱᱤᱡᱮ ᱥᱟᱯᱟᱵ ᱠᱟᱛᱮᱫ ᱥᱟᱯᱟᱵ ᱛᱮ ᱦᱚᱨᱚᱜ ᱵᱟᱸᱫᱮ ᱟᱞᱮ ᱞᱮᱠᱟ ᱥᱟᱱᱛᱟᱱ ᱠᱚᱣᱟᱜ ᱯᱷᱩᱴᱟᱹ ᱥᱟᱹᱲᱤ ᱯᱷᱩᱴᱟᱹ ᱠᱟᱪᱟ ᱫᱷᱩᱛᱤ ᱠᱚᱛᱮᱜᱮ ᱫᱷᱩᱛᱤ ᱠᱟᱛᱮᱫ ᱚᱱᱟ ᱠᱚ ᱫᱷᱩᱛᱤᱭᱟᱞᱮ ᱟᱨ ᱚᱱᱟᱠᱚ ᱦᱚᱨᱚᱜ ᱵᱟᱸᱫᱮᱭᱟᱞᱮ ᱟᱨᱞᱮ ᱮᱱᱮᱡ ᱥᱮᱨᱮᱧᱟ ᱟᱨ ᱚᱱᱠᱟ ᱜᱮ ᱡᱚᱛᱚ ᱡᱚᱛᱚ ᱵᱚᱸᱜᱟ ᱜᱮ ᱡᱚᱛᱚ ᱫᱟᱸᱥᱟᱭ ᱠᱚ ᱢᱮᱱᱟᱜᱼᱟ ᱫᱟᱸᱥᱟᱭ ᱠᱚᱫᱚ ᱠᱷᱟᱹᱞᱤ ᱠᱚᱲᱟ ᱜᱮᱠᱚ ᱮᱱᱮᱡᱟ ᱚᱱᱟᱠᱚᱫᱚ ᱟᱠᱷᱟᱭ ᱠᱩᱲᱤᱭᱟᱜ ᱥᱟᱯᱟᱵ ᱠᱟᱛᱮᱫ ᱠᱚ ᱠᱩᱲᱤᱭᱟᱜ ᱥᱟᱯᱟᱵ ᱠᱚ ᱦᱚᱨᱚᱜ ᱠᱟᱛᱮᱫ ᱟᱫᱚ ᱠᱚᱲᱟ ᱠᱚᱜᱮ ᱠᱚ ᱮᱱᱮᱡᱟ ᱚᱱᱟᱫᱚ ᱠᱩᱲᱤ ᱫᱚ ᱵᱟᱠᱚ ᱮᱱᱮᱡᱟ ᱟᱹᱛᱩ ᱟᱹᱛᱩ ᱠᱚᱠᱚᱭ ᱚᱲᱟᱜ ᱚᱲᱟᱜ ᱠᱚ ᱪᱟᱞᱟᱜ ᱟᱠᱚ ᱫᱟᱸᱥᱟᱭ ᱵᱚᱸᱜᱟ ᱨᱮᱫᱚ ᱠᱚᱲᱟ ᱠᱚ ᱠᱚ ᱮᱱᱮᱡᱟᱠᱚ ᱟᱨ ᱠᱟᱨᱟᱢ ᱠᱚᱦᱚᱸ ᱠᱟᱨᱟᱢᱚᱜᱼᱟ ᱞᱮ ᱠᱟᱨᱟᱢ ᱠᱚ ᱮᱱᱮᱡ ᱟᱞᱮ ᱡᱚᱛᱚ ᱞᱮᱠᱟᱱ ᱠᱟᱹᱢᱤ ᱜᱮ ᱠᱟᱹᱢᱤᱭᱟᱞᱮ ᱡᱚᱛᱚ ᱞᱮᱠᱟᱱ ᱜᱮᱞᱮ ᱢᱟᱱᱟᱣᱟᱞᱮ ᱟᱨ ᱚᱱᱟᱛᱮᱜᱮ ᱡᱚᱛᱚ ᱠᱟᱹᱢᱤ ᱠᱚᱞᱮ ᱵᱟᱲᱟᱭ ᱜᱮᱭᱟᱞᱮ ᱱᱟᱜᱟᱢ ᱠᱟᱹᱦᱱᱤ ᱠᱚ ᱢᱮᱱᱟᱜᱼᱟ ᱡᱚᱛᱚ ᱜᱮ ᱟᱞᱮ ᱠᱷᱚᱱᱜᱮ ᱟᱸᱜ ᱥᱟᱨ ᱠᱚ ᱟᱨ ᱵᱚᱸᱜᱟᱜ ᱵᱚᱸᱜᱟ ᱵᱩᱨᱩ ᱨᱮᱦᱚᱸ ᱟᱸᱜ ᱥᱟᱨ ᱠᱚ ᱫᱚᱨᱠᱟᱨᱚᱜᱼᱟ ᱚᱱᱟ ᱠᱚᱦᱚᱸᱞᱮ ᱤᱭᱟᱹᱭ ᱜᱮᱭᱟ ᱟᱸᱜ ᱥᱟᱨ ᱠᱚ ᱡᱚᱛᱚ ᱞᱮᱠᱟᱱᱟᱜ ᱜᱮ ᱠᱚᱨᱟᱣ ᱟᱞᱮ ᱟᱞᱮ ᱫᱚ